ᱥᱤᱢ ᱠᱚ ᱜᱮᱰᱮ ᱠᱚ ᱡᱚᱛᱚᱱ ᱠᱚ ᱞᱟᱹᱜᱤᱫ ᱛᱮ ᱴᱷᱮᱱ ᱠᱷᱚᱱ ᱢᱤᱫᱴᱟᱜ ᱜᱟᱹᱭᱤᱰ ᱤᱫᱤ ᱠᱟᱛᱮᱫ ᱩᱱᱠᱩ ᱠᱚᱨᱢᱤ ᱞᱟᱹᱜᱤᱫ ᱨᱟᱱ ᱟᱹᱜᱩ ᱠᱟᱜᱼᱟ ᱟᱨ ᱥᱤᱰᱨᱚᱜ ᱟᱠᱚ ᱡᱟᱦᱟᱸ ᱯᱩᱸᱰ ᱥᱤᱸᱰᱨᱚ ᱚᱱᱟ ᱞᱟᱹᱜᱤᱫ ᱦᱚᱸ ᱨᱟᱱ ᱟᱹᱜᱩ ᱠᱟᱜᱼᱟ ᱩᱱᱠᱩ ᱚᱱᱟ ᱠᱚ ᱮᱢᱟ ᱠᱚᱣᱟ ᱟᱨ ᱤᱱᱟᱹ ᱠᱷᱟᱱ ᱫᱚ ᱵᱟᱠᱚ ᱨᱳᱜᱚᱜᱼᱟ ᱨᱳᱜᱽ ᱠᱷᱚᱱ ᱵᱟᱧᱪᱟᱣ ᱠᱚ ᱞᱟᱹᱜᱤᱫ ᱜᱮ ᱩᱱᱠᱩ ᱥᱟᱞᱟᱜ ᱫᱚ ᱥᱟᱶ ᱡᱚᱴᱟᱣ ᱠᱟᱛᱮᱫ ᱟᱨ ᱥᱤᱢ ᱠᱚ ᱥᱟᱶᱟᱨ ᱥᱟᱹᱦᱤ ᱠᱚ ᱜᱮᱰᱮ ᱠᱚ ᱥᱟᱶᱟᱨ ᱥᱟᱹᱦᱤ ᱠᱚ ᱛᱟᱦᱮᱱᱟ ᱡᱟᱛᱮ ᱚᱱᱟ ᱫᱤᱥ ᱦᱩᱫᱤᱥ ᱛᱮᱠᱷᱟᱱ ᱵᱟᱠᱚ ᱜᱩᱡᱩᱜᱼᱟ ᱨᱳᱜᱟ ᱠᱷᱚᱱ ᱵᱟᱧᱪᱟᱣ ᱨᱮᱠᱚ ᱛᱟᱦᱮᱱᱟ ᱨᱳᱜᱽ ᱠᱷᱚᱱ ᱠᱚ ᱵᱟᱧᱪᱟᱣ ᱞᱮᱱᱠᱷᱟᱱ ᱩᱱᱠᱩ ᱫᱚ ᱥᱮᱬᱟᱜ ᱟᱠᱚ ᱥᱮᱬᱟ ᱞᱮᱱᱠᱷᱟᱱ ᱠᱚ ᱯᱮᱲᱟ ᱦᱚᱲ ᱦᱤᱡᱩᱜ ᱡᱚᱦᱚᱜ ᱟᱨ ᱵᱟᱝᱠᱷᱟᱱ ᱫᱚ ᱛᱩᱯᱩᱫ ᱞᱟᱹᱜᱤᱫ ᱥᱟᱺᱰᱤ ᱦᱩᱭᱩᱜᱼᱟ ᱟᱨ ᱵᱟᱝᱠᱷᱟᱱ ᱟᱨ ᱱᱤᱡᱮᱨᱟᱜ ᱢᱤᱫᱴᱟᱜ ᱚᱨᱛᱷᱚ ᱞᱟᱹᱜᱤᱫ ᱛᱮ ᱚᱱᱟ ᱠᱷᱟᱹᱛᱤᱨ ᱱᱩᱠᱩ ᱥᱤᱢ ᱫᱚᱵᱚ ᱡᱚᱜᱟᱣ ᱡᱚᱛᱚᱱ ᱠᱚᱣᱟ ᱚᱱᱟᱜᱮ